ᱤᱧᱫᱚ ᱟᱹᱰᱤ ᱦᱩᱰᱤᱧ ᱦᱩᱰᱤᱧ ᱠᱷᱚᱱᱟᱜ ᱤᱥᱤᱱ ᱵᱟᱥᱟᱝ ᱥᱮᱫ ᱛᱮ ᱟᱹᱰᱤᱧ ᱯᱟᱹᱨᱩᱠᱷᱤᱭᱟᱹ ᱜᱮᱭᱟ ᱪᱮᱫᱟᱜ ᱥᱮ ᱟᱹᱰᱤ ᱨᱚᱠᱚᱢ ᱡᱚᱢᱼᱧᱩ ᱛᱮᱭᱟᱨ ᱠᱩᱥᱤᱭᱟᱜᱼᱟᱹᱧ ᱥᱮ ᱵᱮᱱᱟᱣ ᱤᱧᱟᱹᱜ ᱥᱚᱠᱷ ᱠᱟᱱᱟ ᱢᱤᱫᱴᱟᱝ ᱱᱟᱱᱟ ᱦᱩᱱᱟᱹᱨ ᱫᱤᱥᱚᱢ ᱨᱮᱱᱟᱜ ᱥᱮ ᱮᱴᱟᱜ ᱮᱴᱟᱜ ᱦᱚᱲᱟᱜ ᱡᱚᱢᱼᱧᱩ ᱧᱮᱞᱛᱮ ᱤᱧ ᱚᱱᱟᱠᱚ ᱤᱧᱦᱚᱸ ᱵᱮᱱᱟᱣ ᱥᱟᱱᱟᱧᱟ ᱥᱮᱧ ᱵᱮᱱᱟᱣ ᱜᱮᱭᱟ ᱟᱨ ᱚᱱᱟ ᱫᱤᱠ ᱫᱤᱭᱮ ᱤᱧ ᱵᱷᱟᱜᱮ ᱜᱮᱧ ᱯᱟᱹᱨᱩᱠᱷᱤᱭᱟᱣᱟ ᱚᱱᱟᱛᱮ ᱤᱧᱦᱚᱸ ᱤᱧᱟᱹᱜ ᱱᱚᱣᱟ ᱛᱮᱭᱟᱨ ᱡᱚᱢᱼᱧᱩ ᱠᱚ ᱦᱚᱲ ᱴᱷᱮᱱ ᱥᱮᱴᱮᱨ ᱦᱚᱪᱚ ᱞᱟᱹᱜᱤᱫ ᱦᱚᱸ ᱤᱭᱩᱴᱤᱭᱩᱵᱽ ᱨᱮᱧ ᱟᱲᱟᱜ ᱜᱮᱭᱟ ᱟᱨ ᱱᱚᱣᱟ ᱠᱚ ᱧᱮᱞ ᱠᱟᱛᱮ ᱦᱚᱲ ᱦᱚᱸ ᱟᱹᱰᱤ ᱨᱟᱹᱥᱠᱟᱹ ᱠᱚ ᱵᱩᱡᱷᱟᱹᱣᱟ ᱥᱮ ᱚᱱᱟ ᱡᱚᱢᱼᱧᱩ ᱠᱚ ᱛᱮᱭᱟᱨᱟ ᱵᱷᱟᱜᱮ ᱠᱚ ᱢᱮᱱᱟ ᱚᱱᱟᱛᱮ ᱤᱧᱦᱚᱸ ᱚᱸᱰᱮ ᱠᱷᱚᱱ ᱠᱤᱪᱷᱩ ᱠᱟᱹᱣᱰᱤᱧ ᱨᱚᱡᱽᱜᱟᱨᱟ ᱟᱨ ᱱᱚᱣᱟ ᱤᱧᱟᱹᱜ ᱯᱟᱹᱨᱩᱠᱷᱤᱭᱟᱹ ᱜᱩᱱ ᱟᱨᱚ ᱞᱟᱦᱟ ᱞᱟᱹᱜᱤᱫ ᱤᱧ ᱨᱤᱠᱟᱹᱭᱮᱫᱟ